ᱟᱪᱷᱟ ᱟᱯᱮ ᱢᱟᱞᱫᱟ ᱦᱚᱱᱚᱛᱨᱮᱱ ᱥᱟᱱᱛᱟᱲ ᱠᱚ ᱯᱚᱨᱚᱵᱽ ᱯᱤᱲᱦᱟᱹ ᱠᱚᱨᱮᱫᱚ ᱪᱮᱫ ᱪᱮᱫ ᱡᱚᱢᱼᱧᱩ ᱥᱮ ᱪᱮᱫ ᱪᱮᱫ ᱠᱚ ᱤᱥᱤᱱᱼᱵᱟᱥᱟᱝᱼᱟ ᱚᱱᱟ ᱵᱟᱠᱷᱨᱟᱛᱮ ᱞᱟᱹᱭ ᱢᱮ ᱢᱟᱞᱫᱟ ᱡᱮᱞᱟ ᱨᱮᱱᱟᱜ ᱯᱚᱨᱚᱵᱽ ᱠᱚᱨᱮᱫᱚ ᱥᱚᱨᱦᱟᱭ ᱠᱚᱨᱮᱫᱚ ᱦᱟᱺᱰᱤ ᱛᱟᱦᱮᱱᱟ ᱯᱟᱹᱣᱨᱟᱹ ᱛᱟᱦᱮᱱᱟ ᱟᱨᱦᱚᱸ ᱥᱩᱠᱨᱤ ᱡᱤᱞ ᱥᱩᱠᱨᱤ ᱡᱤᱞ ᱪᱟᱠᱷᱱᱟ ᱛᱟᱦᱮᱱᱟ ᱥᱩᱠᱨᱤ ᱡᱤᱞ ᱵᱟᱝᱠᱷᱟᱡ ᱢᱟ ᱦᱚᱲᱟᱜ ᱥᱚᱨᱦᱟᱭᱢᱟ ᱵᱟᱝ ᱯᱟᱨᱚᱢᱚᱜ ᱟᱨ ᱯᱟᱹᱣᱨᱟᱹ ᱯᱟᱹᱣᱨᱟ ᱛᱟᱦᱮᱱᱟ ᱯᱟᱹᱣᱨᱟᱹ ᱢᱟ ᱟᱥᱚᱞᱟᱜᱠᱟᱱ ᱟᱨ ᱥᱩᱠᱨᱤ ᱡᱤᱞ ᱯᱤᱴᱷᱟᱹ ᱠᱷᱟᱯᱨᱟ ᱯᱤᱴᱷᱟᱹ ᱟᱨ ᱥᱩᱱᱩᱢ ᱯᱤᱴᱷᱟᱹ ᱥᱩᱱᱩᱢ ᱯᱤᱴᱷᱟᱹ ᱵᱟᱝ ᱛᱟᱦᱮᱞᱮᱱ ᱠᱷᱟᱡᱫᱚ ᱦᱚᱲᱫᱚᱠᱚ ᱢᱮᱱᱟ ᱟᱯᱮᱫᱚᱯᱮ ᱥᱚᱦᱚᱨᱟᱭᱚᱜ ᱠᱟᱱᱟ ᱥᱮ ᱵᱟᱯᱮ ᱥᱚᱦᱚᱨᱟᱭᱚᱜ ᱠᱟᱱᱟ ᱚᱱᱮ ᱥᱩᱱᱩᱢ ᱯᱤᱴᱷᱟᱹᱫᱚ ᱟᱹᱰᱤ ᱫᱚᱨᱠᱟᱨ ᱛᱟᱦᱮᱱ ᱜᱮᱭᱟ ᱥᱩᱱᱩᱢ ᱯᱤᱴᱷᱟᱹᱫᱚ ᱟᱨ ᱛᱟᱦᱮᱱᱟ ᱤᱭᱟᱹ ᱰᱩᱸᱵᱩᱜᱠᱚ ᱯᱤᱴᱷᱟᱹᱠᱚ ᱟᱨ ᱠᱷᱟᱹᱞᱤ ᱥᱩᱠᱨᱤ ᱡᱤᱞ ᱢᱚᱛᱚᱫᱚ ᱵᱟᱝ ᱥᱩᱠᱨᱤ ᱡᱤᱞᱦᱚᱸ ᱛᱟᱦᱮᱱᱟ ᱥᱤᱢ ᱡᱤᱞᱦᱚᱸ ᱦᱟᱠᱩᱦᱚᱸ ᱦᱚᱭᱛᱳ ᱯᱮᱲᱟᱠᱚ ᱦᱮᱡ ᱟᱠᱟᱱᱛᱟᱞᱮᱭᱟ ᱚᱠᱚᱭᱪᱚ ᱥᱩᱠᱨᱤ ᱡᱤᱞ ᱵᱟᱭ ᱡᱚᱢ ᱟᱨ ᱚᱠᱚᱭᱪᱚ ᱥᱤᱢ ᱡᱤᱞ ᱵᱟᱭ ᱡᱚᱢ ᱯᱩᱞᱴᱨᱤ ᱦᱚᱸᱠᱚ ᱛᱟᱦᱮᱱᱟ ᱚᱠᱚᱭ ᱢᱟ ᱯᱩᱞᱴᱤ ᱡᱤᱞ ᱵᱟᱭ ᱡᱚᱢ ᱟᱫᱚᱢ ᱠᱚᱫᱚ ᱩᱝᱠᱚ ᱵᱟᱺᱵᱤ ᱦᱟᱠᱩᱠᱚ ᱵᱟᱠᱚ ᱡᱚᱢ ᱠᱚᱣᱟ ᱟᱫᱚᱢ ᱦᱚᱲᱫᱚ ᱵᱚᱞᱮ ᱤᱭᱟᱹ ᱦᱟᱱᱟ ᱵᱟᱭ ᱡᱚᱢᱟ ᱱᱚᱣᱟ ᱵᱟᱭ ᱡᱚᱢᱟ ᱚᱱᱟᱛᱮ ᱡᱚᱛᱚᱜᱮ ᱛᱟᱦᱮᱱᱟ ᱚᱱᱟ ᱥᱩᱠᱨᱤ ᱡᱤᱞᱦᱚᱸᱞᱮ ᱠᱩᱞᱟᱹᱣᱠᱟᱜᱼᱟ ᱦᱟᱠᱩᱦᱚᱸ ᱟᱨ ᱚᱝᱠᱟ ᱫᱮᱥᱤ ᱥᱤᱢᱦᱚᱸ ᱯᱩᱞᱴᱤ ᱥᱤᱢᱦᱚᱸ ᱮᱠᱫᱚᱢ ᱢᱚᱬᱮ ᱢᱟᱦᱟᱫᱚ ᱟᱹᱰᱤ ᱡᱚᱢᱡᱚᱢᱟᱴᱞᱮ ᱥᱚᱨᱦᱟᱭᱚᱜᱼᱟ ᱡᱚᱢᱼᱧᱩ ᱦᱟᱺᱰᱤᱼᱯᱟᱹᱣᱨᱟᱹ ᱡᱚᱛᱚᱛᱮᱜᱮ ᱡᱚᱛᱚᱜᱮ ᱛᱟᱦᱮᱱᱟ ᱟᱨ ᱮᱱᱮᱡᱚᱜᱟᱞᱮ ᱨᱟᱹᱥᱠᱟᱹᱜ ᱟᱞᱮ ᱱᱤᱭᱟᱹᱠᱚᱜᱮ ᱟᱞᱮᱭᱟᱜ ᱤᱭᱟᱹᱨᱮᱫᱚ ᱥᱚᱦᱚᱨᱟᱭ ᱨᱮᱦᱚᱸ ᱟᱨ ᱵᱟᱦᱟ ᱠᱚᱨᱮᱦᱚᱸ ᱱᱤᱭᱟᱹᱠᱚᱜᱮ ᱤᱥᱤᱱᱼᱵᱟᱥᱟᱝ ᱫᱚ ᱛᱟᱦᱮᱱᱟ ᱟᱨ ᱱᱚᱣᱟᱠᱷᱚᱡ ᱵᱟᱹᱲᱛᱤᱫᱚ ᱟᱨᱦᱚᱸ ᱦᱚᱲᱫᱚ ᱟᱨ ᱪᱮᱫᱠᱚ ᱠᱩᱞᱟᱹᱣ ᱫᱟᱲᱮᱭᱟᱜᱼᱟ ᱱᱤᱭᱟᱹᱠᱚᱜᱮ ᱠᱷᱟᱹᱞᱤ ᱛᱟᱦᱮᱱᱟ